ᱤᱧᱟᱹᱜ ᱴᱷᱟᱶ ᱨᱮᱫᱚ ᱟᱹᱰᱤᱜᱟᱱ ᱩᱯᱚᱡᱟᱛᱤ ᱵᱤᱨᱤᱫ ᱠᱚ ᱢᱮᱱᱟᱜ ᱠᱚᱣᱟ ᱡᱟᱦᱟᱸᱞᱮᱠᱟ ᱥᱟᱱᱛᱟᱲ ᱢᱩᱸᱰᱟᱹ ᱢᱟᱦᱞᱮ ᱯᱮᱬᱮ ᱠᱟᱢᱟᱨ ᱜᱷᱟᱥᱤ ᱢᱟᱦᱟᱨᱟ ᱢᱟᱦᱟᱛᱚ ᱫᱤᱠᱩ ᱟᱹᱰᱤᱜᱟᱱ ᱮᱢᱟᱱ ᱠᱚ ᱢᱤᱫᱴᱷᱮᱱ ᱛᱟᱦᱮᱸᱛᱮ ᱡᱚᱛᱚ ᱦᱚᱲ ᱜᱮᱞᱮ ᱜᱮᱥᱮᱨ ᱪᱟᱵᱟ ᱦᱟᱠᱟᱱᱟ ᱢᱤᱫᱴᱟᱝ ᱟᱹᱛᱩᱨᱮ ᱛᱟᱦᱮᱸᱛᱮ ᱡᱚᱛᱚ ᱦᱚᱲᱟᱜ ᱨᱚᱲ ᱠᱚᱦᱚᱸᱞᱮ ᱵᱩᱡᱷᱟᱹᱣ ᱫᱟᱲᱮᱭᱟᱜ ᱜᱮᱭᱟ ᱥᱟᱱᱛᱟᱲ ᱦᱚᱸ ᱫᱤᱠᱩ ᱟᱠᱚᱣᱟᱜ ᱨᱚᱲ ᱠᱚ ᱵᱩᱡᱷᱟᱹᱣᱟ ᱟᱨ ᱫᱤᱠᱩ ᱠᱚᱦᱚᱸ ᱥᱟᱱᱛᱟᱲᱟᱜ ᱨᱚᱲ ᱠᱚ ᱵᱩᱡᱷᱟᱹᱣ ᱜᱮᱭᱟ ᱥᱟᱱᱛᱟᱲ ᱫᱚ ᱫᱤᱠᱩᱣᱟᱜ ᱨᱚᱲ ᱛᱮᱠᱚ ᱨᱚᱲ ᱫᱟᱲᱮᱭᱟᱜ ᱜᱮᱭᱟ ᱢᱮᱱᱠᱷᱟᱱ ᱫᱤᱠᱩ ᱫᱚ ᱥᱟᱱᱛᱟᱲᱟᱜ ᱨᱚᱲ ᱜᱮᱠᱚ ᱵᱩᱡᱷᱟᱹᱣ ᱫᱟᱲᱮᱭᱟᱜᱼᱟ ᱟᱨ ᱨᱚᱲ ᱫᱚ ᱵᱟᱠᱚ ᱨᱚᱲ ᱨᱩᱣᱟᱹᱲ ᱫᱟᱲᱮᱭᱟᱜᱼᱟ ᱥᱟᱱᱛᱟᱲ ᱫᱚ ᱡᱟᱦᱮᱨ ᱛᱷᱟᱱ ᱨᱮᱠᱚ ᱵᱚᱸᱜᱟ ᱵᱩᱨᱩᱭᱟ ᱩᱱᱠᱩ ᱥᱟᱶᱛᱮ ᱢᱩᱸᱰᱟᱹ ᱢᱟᱦᱞᱮ ᱠᱚᱦᱚᱸ ᱠᱚ ᱵᱚᱸᱜᱟᱭᱟ ᱢᱮᱱᱠᱷᱟᱱ ᱢᱟᱦᱟᱨᱟ ᱪᱮ ᱫᱤᱠᱩ ᱢᱟᱦᱟᱛᱚ ᱮᱢᱟᱱ ᱠᱚᱫᱚ ᱵᱟᱠᱚ ᱵᱚᱸᱜᱟᱭᱟ ᱩᱱᱠᱩ ᱫᱚ ᱟᱠᱚᱣᱟᱜ ᱢᱚᱱᱫᱤᱨ ᱨᱮᱜᱮ ᱠᱚ ᱵᱚᱸᱜᱟ ᱵᱩᱨᱩᱭᱮᱫᱟ ᱡᱟᱦᱟᱸᱭ ᱡᱟᱦᱟᱸ ᱛᱤᱥᱜᱮ ᱯᱟᱨᱟᱵᱽ ᱯᱩᱱᱟᱹᱭ ᱨᱮᱫᱚ ᱥᱟᱱᱛᱟᱲ ᱫᱚ ᱫᱤᱠᱩᱣᱟᱜ ᱯᱟᱨᱟᱵᱽ ᱛᱮᱦᱚᱸ ᱠᱚ ᱯᱟᱨᱟᱵᱚᱜ ᱜᱮᱭᱟ ᱡᱟᱦᱟᱸᱞᱮᱠᱟ ᱥᱚᱨᱚᱥᱚᱛᱤ ᱯᱩᱡᱟᱹ ᱫᱚ ᱥᱟᱱᱛᱟᱲ ᱦᱚᱸ ᱫᱤᱠᱩᱣᱟᱜ ᱯᱟᱨᱟᱵᱽ ᱞᱮᱠᱟ ᱜᱮᱠᱚ ᱢᱟᱱᱟᱣᱟ ᱟᱨ ᱫᱤᱠᱩ ᱫᱚ ᱥᱟᱱᱛᱟᱲᱟᱜ ᱯᱟᱨᱟᱵ ᱫᱚ ᱵᱟᱠᱚ ᱢᱟᱱᱟᱣᱟ ᱥᱟᱱᱛᱟᱲ ᱫᱚ ᱯᱟᱨᱟᱵᱽ ᱯᱩᱱᱟᱹᱭ ᱨᱮ ᱫᱚᱝ ᱞᱟᱸᱜᱽᱲᱮ ᱮᱢᱟᱱ ᱠᱚᱠᱚ ᱮᱱᱮᱡ ᱥᱮᱨᱮᱧᱟ ᱟᱨ ᱱᱩᱠᱩ ᱠᱚ ᱥᱟᱶᱛᱮ ᱢᱩᱸᱰᱟᱹ ᱢᱟᱦᱞᱮ ᱞᱟᱲᱠᱟ ᱩᱱᱠᱩ ᱦᱚᱸᱠᱚ ᱮᱱᱮᱡ ᱥᱮᱨᱮᱧ ᱜᱮᱭᱟ ᱢᱮᱱᱠᱷᱟᱱ ᱫᱤᱠᱩ ᱫᱚ ᱥᱟᱱᱛᱟᱲᱟᱜ ᱮᱱᱮᱡ ᱥᱮᱨᱮᱧ ᱨᱮᱦᱚᱸ ᱵᱟᱠᱚ ᱢᱮᱥᱟᱜᱼᱟ ᱫᱤᱠᱩ ᱫᱚ ᱟᱠᱚᱣᱟᱜ ᱢᱚᱱᱫᱤᱨ ᱨᱮᱜᱮ ᱠᱚ ᱵᱚᱸᱜᱟ ᱵᱩᱨᱩᱭᱟ